ᱚᱱᱟ ᱜᱫᱽᱨᱟᱹ ᱠᱟᱴᱤᱡ ᱨᱮᱱᱟᱜ ᱵᱚᱱ ᱞᱟᱹᱭᱟ ᱟᱵᱚ ᱜᱤᱫᱽᱨᱟᱹ ᱡᱚᱠᱷᱚᱱᱮ ᱦᱩᱭᱩᱜᱼᱟ ᱢᱤᱫ ᱢᱟᱥ ᱫᱚ ᱩᱱᱤ ᱜᱤᱫᱽᱨᱟᱹ ᱫᱚ ᱜᱚᱜᱚᱣᱟᱜ ᱛᱚᱣᱟᱭ ᱧᱩᱭᱟᱭ ᱡᱚᱛᱚ ᱜᱚᱜᱚ ᱫᱚ ᱥᱚᱢᱟᱱ ᱫᱚ ᱵᱟᱱᱩᱜ ᱠᱚᱣᱟ ᱡᱚᱛᱚ ᱜᱚᱜᱚ ᱫᱚ ᱡᱟᱦᱟᱸᱭ ᱛᱚᱣᱟ ᱛᱟᱦᱮᱱ ᱛᱟᱭᱟ ᱡᱟᱦᱟᱸᱭ ᱫᱚ ᱵᱟᱝ ᱛᱟᱦᱮᱱ ᱛᱟᱭᱟ ᱚᱱᱟᱦᱚᱸ ᱧᱮᱞ ᱦᱩᱭᱩᱜᱼᱟ ᱩᱱᱤ ᱜᱚᱜᱚ ᱫᱚ ᱪᱮᱠᱟᱭᱮᱭᱟᱵᱚᱱ ᱟᱫᱚ ᱡᱟᱦᱟᱸᱭ ᱛᱚᱣᱟ ᱵᱟᱝ ᱛᱟᱦᱮᱱ ᱛᱟᱭ ᱩᱱᱤ ᱫᱚ ᱠᱤᱨᱤᱧ ᱛᱚᱣᱟ ᱵᱟᱠᱷᱟᱱ ᱚᱲᱟᱜ ᱠᱚᱨᱮᱱ ᱜᱟᱹᱭ ᱜᱟᱹᱭ ᱠᱚ ᱛᱟᱦᱮᱸᱞᱮᱱᱠᱷᱟᱱ ᱥᱮ ᱠᱟᱰᱟᱠᱚ ᱛᱟᱦᱮᱸᱞᱮᱱ ᱠᱷᱟᱱ ᱩᱱᱠᱩ ᱛᱚᱣᱟ ᱫᱷᱩᱶᱟᱣ ᱠᱟᱛᱮ ᱧᱩ ᱦᱚᱪᱚ ᱦᱩᱭᱩᱜᱼᱟ ᱞᱚᱞᱚ ᱧᱚᱜ ᱠᱟᱛᱮ ᱧᱩᱭ ᱦᱩᱭᱩᱜᱼᱟ ᱨᱮᱭᱟᱲ ᱵᱟᱝ ᱞᱚᱞᱚᱣᱟᱭ ᱠᱷᱟᱱ ᱩᱱᱤ ᱜᱤᱫᱽᱨᱟᱹ ᱵᱟᱭ ᱥᱟᱦᱟᱣ ᱫᱟᱲᱮᱭᱟᱜᱼᱟ ᱢᱟᱱᱮ ᱤᱡᱟᱭ ᱛᱷᱚᱲᱟ ᱫᱚ ᱞᱚᱞᱚ ᱦᱩᱭᱩᱜ ᱜᱮᱭᱟ ᱞᱚᱞᱚ ᱠᱟᱛᱮ ᱢᱚᱡᱽ ᱜᱮᱢ ᱮᱢᱟᱣᱟᱫᱮᱭᱟ ᱚᱱᱟᱛᱮ ᱢᱟᱱᱮᱭ ᱦᱟᱡᱟᱢ ᱫᱟᱲᱮᱭᱟᱜᱼᱟ ᱩᱱᱤ ᱜᱤᱫᱽᱨᱟᱹ ᱛᱟᱨᱯᱚᱨᱮ ᱠᱤᱨᱤᱧ ᱛᱚᱣᱟ ᱦᱚᱸ ᱚᱱᱠᱟ ᱜᱮ ᱞᱚᱞᱚ ᱠᱟᱛᱮ ᱧᱩ ᱦᱚᱪᱚ ᱦᱩᱭᱩᱜᱼᱟ ᱩᱱᱤ ᱫᱚ ᱚᱱᱠᱟ ᱵᱮᱨᱮᱞᱛᱮᱢ ᱧᱩ ᱦᱚᱪᱚ ᱞᱮᱠᱷᱟᱱ ᱫᱚ ᱡᱟᱦᱟᱸᱱᱟᱜ ᱦᱚᱲᱢᱚ ᱨᱮ ᱠᱷᱩᱛᱤ ᱦᱩᱭᱩᱜ ᱛᱟᱭᱟ ᱥᱮ ᱵᱟᱝ ᱦᱟᱡᱟᱢ ᱫᱟᱲᱮᱭᱟᱜᱼᱟᱭ ᱚᱱᱠᱟᱜᱮ ᱟᱵᱚᱨ ᱱᱚᱣᱟ ᱛᱳᱢᱟᱨ ᱤᱭᱟᱹ ᱢᱟᱱᱮ ᱜᱤᱫᱽᱨᱟᱹ ᱡᱚᱠᱷᱚᱱ ᱢᱟᱱᱮ ᱤᱭᱟᱹ ᱠᱮᱫᱮᱭᱟᱢ ᱩᱸᱜ ᱡᱚᱠᱷᱚᱱᱮ ᱦᱩᱭᱩᱜ ᱡᱚᱠᱷᱚᱱ ᱢᱟᱱᱮ ᱩᱱᱤ ᱦᱩᱭ ᱠᱟᱛᱮ ᱟᱝᱨᱚᱯ ᱯᱮᱱ ᱦᱚᱸ ᱚᱱᱠᱟᱜᱮ ᱞᱚᱞᱚ ᱫᱤᱱ ᱫᱚ ᱞᱚᱞᱚ ᱫᱤᱱ ᱫᱚ ᱜᱟᱧᱡᱤ ᱠᱚᱵᱚᱱ ᱦᱚᱨᱚᱜ ᱟᱠᱚᱣᱟ ᱟᱨ ᱰᱷᱮᱨ ᱦᱚᱸ ᱵᱟᱵᱚᱱ ᱩᱭᱩ ᱠᱚᱣᱟ ᱥᱚᱵ ᱥᱚᱢᱚᱭ ᱯᱷᱮᱱ ᱦᱟᱣᱟ ᱨᱮᱵᱚᱱ ᱫᱚᱦᱚ ᱠᱚᱣᱟ ᱟᱨ ᱱᱚᱝᱠᱟ ᱨᱮᱭᱟᱲ ᱫᱤᱱ ᱠᱚ ᱦᱩᱭ ᱞᱮᱱᱠᱷᱟᱱ ᱫᱚ ᱨᱮᱭᱟᱲ ᱫᱤᱱ ᱫᱚ ᱪᱤᱠᱟᱹᱭᱟᱵᱚᱱ ᱟᱝᱨᱚᱯ ᱥᱮ ᱥᱳᱭᱮᱴᱟᱨ ᱟᱝᱨᱚᱯ ᱴᱩᱯᱨᱤ ᱢᱚᱸᱡᱟ ᱠᱟᱴᱟᱨᱮ ᱛᱤᱻᱨᱮ ᱢᱚᱸᱡᱟ ᱠᱚᱵᱚᱱ ᱦᱚᱨᱚᱜ ᱟᱠᱚᱣᱟ ᱟᱨ ᱛᱳᱢᱟᱨ ᱞᱚᱞᱚ ᱥᱮᱸᱜᱮᱞ ᱛᱮᱵᱚᱱ ᱥᱮᱠᱟᱣ ᱠᱚᱣᱟ ᱩᱱᱠᱩ ᱵᱟᱠᱚ ᱢᱟᱱᱮ ᱴᱷᱟᱱᱰᱟ ᱵᱟᱠᱚ ᱨᱮᱭᱟᱲ ᱵᱟᱠᱚ ᱞᱟᱜᱟᱜ ᱞᱮᱠᱟ ᱟᱨ ᱩᱱᱤ ᱫᱚ ᱵᱟᱝ ᱨᱚᱲ ᱫᱟᱲᱮᱜ ᱪᱮᱫ ᱦᱚᱸ ᱵᱟᱝ ᱚᱱᱟᱛᱮ ᱥᱮᱛᱟᱜ ᱠᱷᱚᱱ ᱦᱚᱸ ᱩᱸᱰᱩᱝ ᱫᱚ ᱵᱟᱝ ᱜᱟᱱᱚᱜᱼᱟ ᱚᱱᱠᱟᱜᱮ ᱢᱟᱱᱮ ᱥᱚᱵ ᱥᱚᱢᱚᱭ ᱩᱱᱤ ᱫᱚ ᱧᱮᱯᱮᱞ ᱫᱚᱦᱚᱭᱮ ᱦᱩᱭᱩᱜᱼᱟ ᱟᱨ ᱨᱩᱣᱟᱹ ᱞᱮᱱᱠᱷᱟᱱᱜᱮ ᱡᱟᱦᱟᱸᱞᱮᱠᱟ ᱞᱮᱱ ᱠᱷᱟᱡᱜᱮ ᱢᱟᱱᱮ ᱰᱟᱠᱛᱟᱨ ᱚᱲᱟᱜ ᱤᱫᱤᱭᱮ ᱦᱩᱭᱩᱜᱼᱟ ᱢᱟᱱᱮ ᱩᱱᱤ ᱫᱚ ᱥᱚᱵᱥᱚᱢᱚᱭ ᱧᱮᱞ ᱟᱨ ᱧᱮᱞ ᱨᱮᱜᱮ ᱫᱚᱦᱚᱭᱮ ᱦᱩᱭᱩᱜᱼᱟ